ᱟᱛᱳ ᱚᱲᱟᱜ ᱠᱚᱨᱮ ᱟᱹᱰᱤ ᱟᱭᱢᱟ ᱠᱷᱮᱞᱳᱰ ᱦᱮᱯᱨᱟᱣ ᱦᱩᱭᱩᱜ ᱜᱮᱭᱟ ᱠᱷᱮᱞᱳᱰ ᱦᱮᱯᱨᱟᱣ ᱜᱚᱰᱟ ᱠᱚᱨᱮ ᱠᱟᱹᱭᱡᱟᱹ ᱠᱷᱟᱹᱯᱟᱹᱨᱤ ᱫᱚ ᱦᱩᱭᱩᱜ ᱜᱮᱭᱟ ᱠᱷᱮᱞᱳᱰ ᱠᱷᱮᱞᱳᱰ ᱵᱚᱭᱦᱟ ᱢᱩᱫᱽ ᱨᱮᱦᱚᱸ ᱦᱩᱭᱩᱜᱼᱟ ᱟᱨ ᱠᱷᱮᱞᱳᱰ ᱵᱚᱭᱦᱟ ᱟᱨ ᱞᱮᱯᱷᱟᱨᱤ ᱠᱚ ᱢᱩᱫᱽ ᱨᱮᱦᱚᱸ ᱡᱩᱭᱩᱜᱼᱟ ᱞᱮᱯᱷᱟᱨᱤ ᱡᱩᱫᱤ ᱦᱮᱱᱥᱮ ᱯᱷᱟᱣᱩᱞ ᱴᱷᱤᱠ ᱴᱷᱟᱠ ᱵᱟᱭ ᱥᱟᱵ ᱫᱟᱲᱮᱭᱟᱜᱼᱟ

ᱞᱮᱯᱷᱟᱨᱤ ᱥᱟᱶ ᱟᱹᱰᱤ ᱡᱟᱹᱥᱛᱤ ᱠᱟᱨᱛᱮ ᱠᱟᱹᱭᱡᱟᱹ ᱠᱷᱟᱹᱯᱟᱹᱨᱤ ᱦᱩᱭᱩᱜᱼᱟ ᱞᱮᱯᱷᱟᱨᱤ ᱡᱩᱫᱤ ᱵᱟᱭ ᱥᱟᱞᱟ ᱜᱚᱴᱟ ᱫᱟᱲᱮᱭᱟᱜᱼᱟ ᱩᱱᱫᱚ ᱠᱷᱮᱞᱳᱰ ᱦᱚᱸ ᱱᱚᱛᱮ ᱜᱚᱴᱟᱭᱟ